ᱯᱟᱸᱪ ᱜᱚᱴᱟᱝ ᱚᱱᱠᱟᱱ ᱢᱟᱹᱦᱤᱛ ᱵᱟᱵᱚᱫ ᱡᱟᱦᱟᱸ ᱤᱧᱤᱧ ᱵᱟᱰᱟᱭᱟ ᱚᱱᱟ ᱠᱚᱫᱚ ᱵᱟᱨ ᱜᱮᱞ ᱮᱭᱟᱭ ᱡᱟᱱᱩᱣᱟᱨᱤ ᱢᱚᱬᱮ ᱡᱩᱱ ᱯᱮ ᱜᱮᱞ ᱡᱩᱱ ᱜᱮᱞ ᱢᱚᱬᱮ ᱟᱜᱚᱥᱴ ᱵᱟᱨ ᱚᱠᱴᱳᱵᱚᱨ